ᱦᱳᱭ ᱧᱮᱞ ᱜᱤᱭᱟᱹᱧ ᱢᱳᱵᱟᱭᱤᱞ ᱠᱚᱨᱮᱧ ᱧᱮᱞ ᱜᱮᱭᱟ ᱟᱹᱰᱤ ᱜᱟᱱᱜᱮ ᱮᱱᱮᱡ ᱥᱮᱨᱮᱧᱮ ᱮᱢᱟ ᱟᱵᱚ ᱥᱟᱱᱛᱟᱲ ᱥᱚᱢᱟᱡᱟᱜ ᱡᱟᱦᱟᱸ ᱜᱮ ᱱᱮᱛᱟᱨ ᱡᱟᱦᱟᱸ ᱠᱚ ᱵᱮᱱᱟᱣᱮᱜᱼᱟ ᱠᱩᱲᱤ ᱜᱤᱫᱽᱨᱟᱹ ᱠᱚᱲᱟ ᱜᱤᱫᱟᱹᱨ ᱠᱚ ᱚᱱᱟ ᱮᱱᱮᱡ ᱥᱮᱨᱮᱧ ᱦᱚᱸᱭ ᱮᱢᱮᱫ ᱜᱮᱭᱟ ᱟᱨ ᱜᱨᱩᱯ ᱨᱮᱱ ᱮᱱᱮᱡ ᱠᱚᱦᱚᱸ ᱠᱩᱲᱤ ᱜᱤᱫᱽᱨᱟᱹ ᱠᱚ ᱜᱨᱩᱯ ᱨᱮᱠᱚ ᱮᱱᱮᱡᱼᱟ ᱪᱮᱦᱨᱟ ᱮᱱᱮᱡ ᱥᱮᱨᱮᱧ ᱠᱚ ᱜᱟᱵᱟᱱ ᱠᱟᱛᱮᱫ ᱠᱚ ᱧᱮᱞ ᱦᱚᱪᱚᱭᱮᱫ ᱵᱚᱱᱟ ᱚᱱᱟ ᱠᱚᱦᱚᱸ ᱵᱚᱱ ᱧᱮᱞᱮᱫ ᱜᱮᱭᱟ ᱟᱨ ᱵᱟᱝ ᱟᱨᱦᱚᱸ ᱫᱤᱥᱚᱢ ᱨᱮᱱᱟᱜ ᱦᱚᱸᱭ ᱮᱢᱮᱫ ᱜᱮᱭᱟ ᱟᱭᱢᱟ ᱟᱭᱢᱟ ᱫᱤᱥᱚᱢ ᱨᱮᱱᱟᱜ ᱦᱟᱸᱰᱮ ᱱᱟᱸᱰᱮᱱᱟᱜ ᱟᱵᱚ ᱥᱚᱢᱟᱡᱽ ᱨᱮᱱᱟᱜ ᱟᱹᱰᱤ ᱜᱟᱱ ᱜᱮ ᱢᱮᱱᱟᱜ ᱠᱚᱣᱟ ᱡᱟᱦᱟᱸ ᱞᱮᱠᱟ ᱵᱮᱝᱜᱚᱞ ᱨᱮ ᱵᱮᱝᱜᱚᱞ ᱨᱮ ᱦᱩᱭᱮᱱᱟ ᱚᱸᱰᱮ ᱛᱟᱵᱚᱱ ᱟᱞᱟᱠ ᱠᱚ ᱮᱱᱮᱡ ᱥᱮᱨᱮᱧᱟ ᱩᱱᱠᱩᱣᱟᱜ ᱛᱩᱢᱫᱟᱜ ᱴᱟᱢᱟᱠ ᱠᱟᱹᱴᱤᱡ ᱦᱩᱰᱤᱧ ᱦᱩᱰᱤᱧ ᱜᱮᱭᱟ ᱛᱟᱠᱚ ᱴᱟᱢᱟᱠ ᱠᱚ ᱟᱨ ᱱᱚᱛᱮ ᱩᱲᱤᱥᱥᱟ ᱥᱮᱫ ᱦᱩᱭᱮᱱᱟ ᱩᱲᱤᱥᱥᱟ ᱥᱮᱫ ᱫᱚ ᱴᱟᱢᱟᱠ ᱠᱚ ᱛᱟᱠᱚ ᱟᱹᱰᱤ ᱢᱟᱨᱟᱝ ᱢᱟᱨᱟᱝᱟ ᱱᱩᱠᱩᱣᱟᱜ ᱮᱱᱮᱡ ᱥᱮᱨᱮᱧ ᱠᱟᱹᱴᱤᱡ ᱵᱷᱮᱜᱟᱨ ᱫᱷᱟᱨᱟ ᱦᱟ ᱟᱨᱦᱚᱸ ᱢᱮᱱᱟᱜ ᱠᱚᱣᱟ ᱮᱴᱟᱜ ᱮᱴᱟᱜ ᱫᱤᱥᱚᱢ ᱨᱤᱱ ᱛᱟᱵᱚᱱ ᱟᱵᱚ ᱥᱟᱱᱛᱟᱲ ᱠᱚᱜᱮ ᱩᱱᱠᱩᱣᱟᱜ ᱦᱚᱸ ᱩᱱᱠᱩᱣᱟᱜ ᱦᱚᱸ ᱛᱟᱠᱚ ᱨᱩᱨᱩᱣᱟᱜ ᱠᱚᱦᱚᱸ ᱟᱵᱚ ᱞᱮᱠᱟᱱ ᱜᱮᱭᱟ ᱟᱫᱚ ᱚᱱᱮ ᱦᱩᱰᱤᱧ ᱫᱷᱚᱨᱟ ᱜᱮᱭᱟ ᱛᱟᱠᱚ ᱩᱱᱠᱩ ᱦᱚᱸ ᱚᱱᱠᱟ ᱜᱮᱠᱚ ᱮᱱᱮᱡ ᱥᱮᱨᱮᱧᱟ ᱢᱟᱱᱮ ᱟᱠᱚᱣᱟᱜ ᱫᱤᱥᱚᱢ ᱨᱮ ᱡᱟᱦᱟᱸ ᱞᱮᱠᱟ ᱦᱩᱭᱩᱜ ᱠᱟᱱᱟ ᱚᱱᱠᱟ ᱜᱮ ᱟᱫᱚ ᱥᱚᱢᱟᱡᱽ ᱫᱚ ᱟᱵᱚᱨᱮᱱ ᱥᱚᱢᱟᱡᱽ ᱠᱟᱱ ᱜᱮᱭᱟ ᱠᱚ ᱥᱟᱱᱛᱟᱲ ᱠᱟᱱ ᱜᱮᱭᱟ ᱟᱫᱚ ᱮᱱᱮᱡ ᱥᱮᱨᱮᱧ ᱛᱟᱠᱚ ᱠᱟᱹᱴᱤᱡ ᱩᱱᱠᱩᱭᱟᱜ ᱦᱚᱸ ᱟᱞᱟᱠ ᱫᱷᱟᱨᱟ ᱦᱟ ᱩᱱᱠᱩᱣᱟᱜ ᱠᱚᱦᱚᱸ ᱞᱤᱧ ᱧᱮᱞᱮᱫ ᱜᱮᱭᱟ ᱥᱮᱨᱮᱧ ᱠᱚᱦᱚᱸ ᱢᱮᱱᱟᱜᱼᱟ ᱟᱠᱚ ᱦᱚᱸᱠᱚ ᱥᱚᱦᱨᱟᱭᱚᱜ ᱠᱷᱟᱱ ᱥᱚᱦᱨᱟᱭ ᱦᱚᱸᱠᱚ ᱥᱮᱨᱮᱧ ᱜᱮᱭᱟ ᱟᱨ ᱵᱟᱝ ᱟᱠᱚ ᱦᱚᱸ ᱵᱟᱝ ᱵᱟᱦᱟ ᱠᱚᱠᱚ ᱵᱚᱸᱜᱟᱭᱮᱫ ᱜᱮᱭᱟ ᱵᱟᱦᱟ ᱦᱚᱸᱠᱚ ᱥᱮᱨᱮᱧ ᱜᱮᱭᱟ ᱟᱫᱚ ᱩᱱᱠᱩᱣᱟᱜ ᱫᱚ ᱨᱟᱦᱟ ᱠᱟᱹᱴᱤᱡ ᱛᱟᱠᱚ ᱟᱞᱟᱠ ᱜᱮᱭᱟ ᱟᱨ ᱨᱚᱲ ᱟᱲᱟᱝ ᱦᱚᱸ ᱛᱟᱠᱚ ᱠᱟᱹᱴᱤᱡ ᱟᱵᱚ ᱠᱚᱫᱚ ᱛᱟᱵᱚᱱ ᱵᱷᱮᱜᱟᱨ ᱵᱷᱮᱜᱟᱨ ᱜᱮᱭᱟ ᱟᱫᱚ ᱩᱱᱠᱩᱣᱟᱜ ᱦᱚᱸ ᱱᱟᱯᱟᱭ ᱜᱮᱭᱟ ᱛᱟᱠᱚ ᱟᱠᱚ ᱦᱤᱥᱟᱹᱵᱽ ᱛᱮ ᱟᱨ ᱟᱵᱚ ᱦᱚᱸᱵᱚᱱ ᱟᱸᱡᱚᱢ ᱞᱮᱠᱷᱟᱱ ᱫᱚᱵᱚᱱ ᱠᱩᱥᱤᱭᱟᱜ ᱜᱮᱭᱟ ᱱᱟᱯᱟᱭ ᱜᱮᱛᱟ ᱠᱚᱣᱟ ᱚᱱᱮ ᱥᱚᱢᱟᱡᱽ ᱨᱮᱟᱱᱜ ᱫᱚ ᱥᱚᱢᱟᱡᱽ ᱨᱮ ᱞᱮᱠᱟ ᱠᱚ ᱮᱱᱮᱡ ᱥᱮᱨᱮᱧᱮᱫ ᱛᱟᱵᱚᱱᱟ ᱟᱵᱚᱣᱟᱜ ᱢᱟᱱᱮ ᱫᱤᱥᱚᱢ ᱨᱮ ᱡᱟᱦᱟᱸ ᱦᱩᱭᱩᱜ ᱠᱟᱱᱟ ᱯᱚᱨᱚᱵᱽ ᱯᱩᱱᱟᱹᱭ ᱚᱱᱟ ᱠᱚᱫᱚ ᱱᱟᱜ ᱢᱟᱱᱮ ᱪᱮᱫ ᱦᱚᱸ ᱵᱟᱠᱚ ᱦᱤᱲᱤᱧ ᱟᱠᱟᱜᱼᱟ ᱥᱟᱱᱟᱢ ᱜᱮᱠᱚ ᱵᱮᱵᱷᱟᱨᱮᱫ ᱜᱮᱛᱟ ᱵᱚᱱᱟ ᱚᱱᱟ ᱯᱚᱨᱚᱵᱽ ᱠᱚᱦᱚᱸ